ᱯᱩᱨᱩᱞᱤᱭᱟᱹ ᱦᱚᱱᱚᱛ ᱨᱮᱭᱟᱜ ᱢᱩᱬᱩᱫ ᱵᱤᱨᱤᱫ ᱠᱚᱫᱚ ᱦᱩᱭᱩᱜ ᱠᱟᱱᱟ ᱠᱚᱭᱞᱟ ᱥᱤᱞᱯᱚ ᱟᱨ ᱵᱚᱥᱛᱨᱚ ᱥᱤᱞᱯᱚ ᱟᱨ ᱪᱷᱳ ᱞᱳᱠᱚ ᱥᱤᱞᱯᱚ ᱚᱱᱟ ᱠᱚ ᱥᱤᱞᱯᱚ ᱢᱮᱱᱟᱜ ᱛᱮ ᱱᱚᱣᱟ ᱯᱩᱨᱩᱞᱤᱭᱟᱹ ᱦᱚᱱᱚᱛ ᱨᱮᱱ ᱦᱚᱲ ᱥᱮ ᱱᱚᱣᱟ ᱠᱚ ᱵᱤᱨᱤᱫ ᱢᱮᱱᱟᱜ ᱛᱮ ᱱᱚᱣᱟ ᱯᱚᱱᱚᱛ ᱨᱮᱱ ᱦᱚᱲ ᱟᱭᱢᱟ ᱠᱟᱹᱣᱰᱤ ᱠᱚ ᱧᱟᱢ ᱡᱚᱝ ᱠᱟᱱᱟ ᱚᱱᱟ ᱛᱮ ᱟᱠᱚᱣᱟᱜ ᱟᱠᱚᱣᱟᱜ ᱡᱤᱣᱤ ᱠᱚ ᱵᱟᱧᱪᱟᱣᱮᱫᱟ ᱚᱱᱟ ᱥᱟᱶᱛᱮ ᱟᱠᱚᱣᱟᱜ ᱥᱟᱱᱟᱢ ᱥᱚᱝᱥᱟᱨ ᱨᱮᱱ ᱦᱚᱲᱟᱜ ᱠᱚ ᱟᱹᱥᱩᱞᱚᱜ ᱠᱟᱱᱟ ᱚᱱᱟ ᱠᱚ ᱢᱮᱱᱟᱜ ᱛᱮ ᱟᱨ ᱟᱨᱚ ᱱᱚᱣᱟ ᱠᱚ ᱪᱷᱟᱲᱟ ᱟᱨᱚ ᱡᱟᱦᱟᱸ ᱫᱚ ᱟᱛᱳ ᱚᱲᱟᱜ ᱠᱚᱨᱮ ᱚᱱᱠᱟᱱ ᱥᱟᱺᱜᱤᱧ ᱵᱟᱠᱚ ᱪᱟᱞᱟᱣ ᱫᱟᱲᱮᱭᱟᱜ ᱠᱟᱱᱟ ᱩᱱᱠᱩ ᱫᱚ ᱱᱤᱡᱮᱨᱟᱜ ᱡᱤᱣᱤ ᱠᱚ ᱥᱮ ᱱᱤᱡᱮᱨᱟᱜ ᱥᱚᱝᱥᱟᱨ ᱠᱚ ᱨᱚᱯᱷᱟᱭ ᱥᱮ ᱫᱚᱦᱚ ᱞᱟᱹᱜᱤᱫ ᱛᱮ ᱟᱭᱢᱟ ᱯᱷᱟᱨᱢ ᱠᱚ ᱛᱮᱭᱟᱨᱟᱠᱟᱫᱟ ᱚᱱᱟ ᱯᱷᱟᱨᱢ ᱠᱚᱫᱚ ᱟᱭᱢᱟ ᱞᱮᱠᱟ ᱢᱮᱱᱟᱜᱼᱟ ᱡᱮᱞᱮᱠᱟ ᱥᱤᱢ ᱠᱚ ᱫᱚᱦᱚ ᱞᱟᱹᱜᱤᱫ ᱯᱷᱟᱨᱢᱟ ᱢᱮᱱᱟᱜ ᱠᱟᱫᱟ ᱚᱱᱟ ᱥᱟᱶᱛᱮ ᱟᱨᱚ ᱥᱩᱠᱨᱤ ᱠᱚ ᱫᱚᱦᱚ ᱞᱟᱹᱜᱤᱫ ᱯᱷᱟᱨᱢᱟ ᱢᱮᱱᱟᱜᱼᱟ ᱥᱮ ᱜᱮᱰᱮ ᱠᱚ ᱫᱚᱦᱚ ᱞᱟᱹᱜᱤᱫ ᱯᱷᱟᱨᱢ ᱠᱚ ᱵᱮᱱᱟᱣ ᱠᱟᱫᱟ ᱟᱨᱚ ᱱᱚᱣᱟ ᱵᱤᱨ ᱵᱩᱨᱩ ᱢᱮᱱᱟᱜ ᱡᱟᱞᱟ ᱛᱮ ᱱᱚᱰᱮ ᱟᱠᱚ ᱨᱮᱱ ᱢᱮᱨᱚᱢ ᱰᱟᱹᱝᱨᱤ ᱠᱚ ᱤᱫᱤ ᱠᱟᱛᱮ ᱫᱤᱱᱟᱹᱢ ᱞᱮᱠᱟ ᱜᱮᱠᱚ ᱫᱚᱦᱚ ᱠᱚᱣᱟ ᱟᱨ ᱩᱱᱠᱩ ᱠᱚ ᱟᱹᱠᱷᱨᱤᱧ ᱠᱟᱛᱮ ᱦᱚᱸ ᱟᱠᱚᱣᱟᱜ ᱠᱟᱹᱣᱰᱤ ᱠᱚ ᱧᱟᱢ ᱫᱟᱲᱮᱭᱟᱜᱼᱟ ᱱᱚᱣᱟ ᱠᱚ ᱯᱷᱟᱨᱢ ᱞᱟᱹᱜᱤᱫ ᱛᱮᱫᱚ ᱠᱤᱪᱷᱩᱜᱟᱱ ᱴᱟᱠᱟ ᱛᱮᱜᱮ ᱱᱚᱣᱟ ᱯᱷᱟᱨᱢ ᱫᱚ ᱵᱮᱱᱟᱣ ᱜᱟᱱᱚᱜᱼᱟ ᱥᱮ ᱚᱸᱰᱮ ᱠᱷᱚᱱ ᱟᱭᱢᱟ ᱴᱟᱠᱟ ᱥᱮ ᱟᱭᱢᱟ ᱠᱟᱹᱣᱰᱤ ᱠᱚ ᱟᱨᱡᱟᱣ ᱫᱟᱲᱮᱭᱟᱜᱼᱟ ᱵᱚᱱ